ᱤᱧᱟᱹᱜ ᱴᱚᱴᱷᱟᱨᱮ ᱱᱤᱛᱚᱜ ᱫᱚ ᱛᱤᱨᱱᱚᱢᱩᱞ ᱨᱟᱡᱚᱠᱤᱭᱚ ᱥᱮ ᱥᱟᱥᱚᱱ ᱠᱚ ᱪᱟᱞᱟᱣ ᱮᱜᱼᱟ ᱚᱱᱟ ᱵᱟᱵᱚᱫ ᱛᱮ ᱟᱨᱚ ᱮᱴᱟᱜ ᱫᱚᱞ ᱠᱚ ᱵᱮᱱᱟᱜ ᱠᱟᱜᱼᱟ ᱡᱟᱦᱟᱸ ᱫᱚ ᱦᱩᱭᱩᱜ ᱠᱟᱱᱟ ᱢᱟᱹᱡᱷᱤ ᱯᱟᱨᱜᱟᱱᱟ ᱢᱚᱦᱚᱞ ᱛᱚ ᱩᱱᱠᱩ ᱦᱚᱸ ᱟᱞᱮᱭᱟᱜ ᱯᱚᱱᱚᱛ ᱨᱮ ᱟᱹᱰᱤ ᱵᱷᱟᱜᱮ ᱠᱚ ᱥᱮᱵᱟᱭᱮᱜᱼᱟ ᱥᱮ ᱟᱵᱚ ᱥᱟᱱᱛᱟᱲ ᱡᱟᱦᱟᱸᱭ ᱫᱚ ᱫᱤᱠᱩ ᱴᱷᱮᱱ ᱴᱟᱠᱟ ᱯᱚᱭᱥᱟ ᱥᱮ ᱦᱟᱥᱟ ᱡᱟᱭᱜᱟ ᱠᱚ ᱮᱲᱮᱡᱚᱜ ᱠᱟᱱᱟ ᱩᱱᱠᱩ ᱜᱚᱲᱚ ᱥᱚᱯᱚᱦᱚᱲ ᱠᱚ ᱮᱢᱟ ᱠᱚ ᱠᱟᱱᱟ